ᱟᱹᱥᱩᱞ ᱡᱤᱵᱽᱼᱡᱤᱭᱟᱹᱞᱤ ᱠᱚ ᱢᱩᱫᱽᱨᱮ ᱜᱟᱹᱭ ᱟᱹᱥᱩᱞ ᱫᱚ ᱤᱧ ᱟᱹᱰᱤᱧ ᱠᱩᱥᱤᱭᱟᱜᱼᱟ ᱪᱮᱫᱟᱜ ᱟᱵᱚ ᱡᱟᱱᱟᱢ ᱠᱷᱚᱱ ᱜᱩᱡᱩᱜ ᱜᱩᱨᱩᱜ ᱫᱷᱟᱹᱵᱤᱡ ᱡᱟᱦᱟᱸ ᱛᱤᱱᱟᱹᱜ ᱟᱠᱚᱣᱟᱜ ᱞᱟᱹᱠᱛᱤ ᱟᱵᱚ ᱥᱟᱞᱟᱜ ᱟᱹᱰᱤ ᱛᱮᱫ ᱡᱚᱯᱲᱟᱣ ᱢᱮᱱᱟᱜᱼᱟ ᱟᱠᱟᱜᱼᱟ ᱡᱟᱱᱟᱢ ᱠᱷᱚᱱ ᱜᱮ ᱮᱦᱚᱵ ᱠᱟᱛᱮᱫ ᱡᱟᱦᱟᱸ ᱪᱷᱩᱸᱛ ᱯᱷᱮᱰᱟᱣ ᱩᱱ ᱡᱚᱦᱚᱜ ᱦᱚᱸ ᱜᱟᱹᱭᱟᱜ ᱜᱩᱨᱤᱡ ᱵᱟᱝᱠᱷᱟᱱ ᱟᱵᱚ ᱵᱟᱵᱚᱱ ᱥᱩᱫᱷᱚ ᱫᱟᱲᱮᱭᱟᱜᱼᱟ ᱵᱚᱸᱜᱟ ᱵᱳᱨᱳᱜ ᱨᱮᱦᱚᱸ ᱩᱱᱠᱩᱣᱟᱜ ᱜᱩᱨᱤᱡ ᱵᱟᱝᱠᱷᱟᱱ ᱵᱟᱵᱚᱱ ᱯᱷᱟᱨᱪᱟ ᱫᱟᱲᱮᱭᱟᱜᱼᱟ ᱵᱚᱸᱜᱟ ᱵᱳᱨᱳ ᱠᱚ ᱫᱮᱵᱟ ᱥᱮᱵᱟ ᱠᱚ ᱵᱟᱠᱚ ᱟᱛᱟᱝ ᱟ ᱟᱨ ᱜᱟᱹᱭ ᱠᱚ ᱟᱵᱚ ᱛᱳᱣᱟ ᱠᱚ ᱮᱢᱟᱵᱚᱱᱟ ᱛᱚᱣᱟ ᱵᱚᱱ ᱧᱟᱢᱟ ᱫᱟᱦᱮ ᱵᱚᱱ ᱧᱟᱢᱟ ᱜᱚᱛᱚᱢ ᱵᱚᱱ ᱛᱮᱭᱟᱨᱟ ᱟᱨ ᱟᱵᱚ ᱩᱱᱠᱩ ᱥᱟᱸᱜᱮ ᱵᱚᱱ ᱟᱹᱥᱩᱞ ᱞᱮᱠᱚ ᱠᱷᱟᱱ ᱰᱷᱮᱹᱨ ᱛᱳᱣᱟᱛᱮ ᱛᱚᱣᱟ ᱦᱚᱸ ᱵᱚᱱ ᱟᱹᱠᱷᱨᱤᱧ ᱫᱟᱲᱮᱭᱟᱜᱼᱟ ᱟᱵᱚ ᱫᱟᱦᱮ ᱵᱮᱱᱟᱣ ᱠᱟᱛᱮᱫ ᱫᱟᱦᱮ ᱦᱚᱸ ᱵᱚᱱ ᱟᱹᱠᱷᱨᱤᱧ ᱫᱟᱲᱮᱭᱟᱜᱼᱟ ᱜᱚᱛᱚᱢ ᱵᱮᱱᱟᱣ ᱠᱟᱛᱮᱫ ᱜᱚᱛᱚᱢ ᱦᱚᱸ ᱵᱚᱱ ᱵᱮᱱᱟᱣ ᱟᱹᱠᱷᱨᱤᱧ ᱫᱟᱲᱮᱭᱟᱜᱼᱟ ᱚᱱᱟᱛᱮ ᱟᱵᱚ ᱯᱩᱭᱥᱟᱹ ᱦᱚᱸ ᱵᱚᱱ ᱟᱨᱡᱟᱣ ᱫᱟᱲᱮᱭᱟᱜᱼᱟ ᱚᱱᱟᱛᱮ ᱤᱧ ᱜᱟᱹᱭ ᱟᱹᱥᱩᱞ ᱫᱚ ᱟᱹᱰᱤᱧ ᱠᱩᱥᱤᱭᱟᱜᱼᱟ ᱟᱨ ᱩᱱᱠᱩ ᱡᱚᱜᱟᱣ ᱡᱚᱛᱚᱱ ᱨᱮᱦᱚᱸ ᱟᱹᱰᱤ ᱠᱩᱥᱤ ᱢᱮᱱᱟᱜ ᱛᱤᱧᱟᱹ ᱟᱨ ᱱᱤᱡᱮᱨᱟᱜ ᱠᱟᱹᱢᱤ ᱡᱟᱦᱟᱸ ᱜᱮ ᱵᱟᱹᱫᱽ ᱥᱟᱞᱟᱜ ᱡᱚᱯᱲᱟ ᱢᱮᱱᱟᱜᱼᱟ ᱪᱟᱥᱵᱟᱥ ᱦᱚᱲ ᱜᱟᱹᱭ ᱰᱟᱝᱨᱟ ᱠᱚ ᱜᱟᱹᱭ ᱠᱷᱚᱱ ᱜᱩᱨᱤᱡ ᱦᱚᱸ ᱵᱚᱱ ᱧᱟᱢᱟ ᱪᱟᱥ ᱠᱟᱹᱢᱤ ᱨᱮ ᱦᱚᱸ ᱵᱚᱱ ᱞᱟᱜᱟᱣᱟ ᱟᱨ ᱪᱟᱥ ᱠᱟᱹᱢᱤ ᱵᱟᱹᱫ ᱫᱷᱟᱨᱮ ᱠᱚᱨᱮᱜ ᱜᱷᱟᱥ ᱠᱚ ᱚᱢᱚᱱᱚᱜ ᱠᱷᱟᱱ ᱟᱵᱚ ᱜᱷᱟᱥ ᱠᱚ ᱦᱚᱸ ᱵᱚᱱ ᱤᱨᱟ ᱟᱵᱚ ᱯᱨᱚᱠᱤᱛᱤ ᱥᱟᱞᱟᱜ ᱡᱚᱲᱟᱣ ᱡᱚᱯᱲᱟᱣ ᱟᱨ ᱩᱱᱠᱩ ᱥᱟᱞᱟᱜ ᱟᱵᱚᱣᱟᱜ ᱡᱤᱭᱚᱱ ᱨᱮ ᱡᱟᱦᱟᱸ ᱟᱵᱚ ᱜᱚᱲᱚ ᱜᱚᱯᱚᱲᱚ ᱢᱮᱱᱟᱜᱼᱟ ᱟᱹᱰᱤ ᱛᱮᱫ ᱥᱩᱯᱩᱨ ᱢᱮᱱᱟᱜᱼᱟ ᱚᱱᱟᱛᱮ ᱩᱱᱠᱩ ᱡᱚᱛᱚᱱ ᱡᱚᱜᱟᱣ ᱫᱚ ᱟᱹᱰᱤ ᱞᱟᱹᱠᱛᱤᱧ ᱢᱚᱱᱮᱭᱟ ᱩᱱᱠᱩ ᱨᱩᱣᱟᱹᱜ ᱨᱟᱵᱟᱝ ᱨᱮ ᱟᱠᱚ ᱪᱮᱫᱞᱮᱠᱟᱛᱮ ᱱᱟᱯᱟᱭ ᱛᱮᱠᱚ ᱦᱟᱨᱟᱜ ᱵᱩᱨᱩᱜ ᱨᱮ ᱨᱮᱸᱜᱮᱡᱽ ᱛᱮᱠᱚ ᱟᱞᱚ ᱠᱚ ᱡᱟᱞᱟᱜᱢᱟ ᱫᱟᱜ ᱡᱟᱹᱯᱩᱫ ᱨᱮ ᱩᱱᱠᱩ ᱵᱚᱱ ᱵᱟᱧᱪᱟᱣ ᱠᱚᱢᱟ ᱨᱟᱵᱟᱝ ᱠᱚᱨᱮ ᱠᱷᱚᱱ ᱵᱚᱱ ᱵᱟᱧᱪᱟᱣᱢᱟ ᱩᱱᱠᱩ ᱞᱟᱹᱜᱤᱫ ᱟᱹᱰᱤᱧ ᱩᱭᱦᱟᱹᱨᱟ ᱩᱱᱠᱩ ᱡᱚᱛᱚᱱ ᱡᱚᱜᱟᱣᱛᱮ ᱟᱵᱚᱣᱟᱜ ᱫᱷᱚᱱ ᱫᱩᱨᱤᱵ ᱟᱵᱚᱣᱟᱜ ᱵᱟᱲᱦᱟᱜᱼᱟ